ᱱᱟᱦᱟᱜ ᱟᱭᱢᱟ ᱜᱟᱱ ᱴᱚᱴᱷᱟ ᱨᱮ ᱧᱮᱞᱚᱜᱚᱜ ᱠᱟᱱᱟ ᱞᱟᱜᱟᱱᱠᱟᱹᱨᱤ ᱨᱮᱭᱟᱜ ᱮᱱᱮᱢ ᱛᱤᱱᱟᱹᱜ ᱢᱮᱱᱟᱜ ᱟᱠᱟᱫᱟ ᱢᱮᱱ ᱛᱮ ᱚᱝᱠᱟ ᱜᱮ ᱤᱧᱟᱹᱜ ᱴᱚᱴᱷᱟ ᱨᱮᱦᱚᱸ ᱞᱟᱜᱟᱱᱠᱟᱹᱨᱤ ᱛᱮ ᱢᱟᱹᱱᱢᱤᱭᱟᱜ ᱟᱹᱨᱩ ᱟᱱᱟᱜ ᱢᱤᱫ ᱫᱟᱞᱢᱟ ᱞᱮᱠᱟᱛᱮ ᱜᱤᱧ ᱠᱟᱹᱢᱤ ᱟᱠᱟᱫᱟ ᱡᱟᱦᱟᱸ ᱛᱮᱫᱚ ᱢᱤᱫ ᱴᱟᱱ ᱢᱟᱹᱱᱢᱤᱭᱟᱜ ᱡᱤᱭᱚᱱ ᱨᱮᱭᱟᱜ ᱵᱩᱱᱭᱟᱹᱫ ᱮ ᱵᱮᱱᱟᱣ ᱫᱟᱲᱮᱭᱟᱜᱼᱟ ᱚᱱᱟ ᱥᱟᱶᱛᱮ ᱢᱤᱫᱴᱟᱱ ᱢᱟᱹᱱᱢᱤ ᱥᱟᱶ ᱟᱨ ᱢᱤᱫ ᱴᱟᱱ ᱢᱟᱹᱱᱢᱤ ᱛᱟᱞᱟ ᱨᱮ ᱡᱩᱢᱤᱫ ᱦᱚᱸᱭ ᱟᱹᱜᱩ ᱫᱟᱲᱮᱭᱟᱜᱼᱟ ᱚᱱᱟ ᱫᱚ ᱢᱤᱫ ᱨᱮᱸᱜᱮᱡ ᱦᱚᱲ ᱟᱨ ᱵᱟᱝ ᱢᱤᱫ ᱠᱤᱥᱟᱹᱬ ᱦᱚᱲ ᱛᱟᱞᱟ ᱨᱮᱦᱚᱸ ᱦᱩᱭ ᱫᱟᱲᱮᱭᱟᱜᱼᱟ ᱚᱝᱠᱟ ᱜᱮ ᱤᱧ ᱡᱟᱦᱟᱱ ᱥᱚᱥᱟᱞ ᱢᱤᱰᱤᱭᱟ ᱨᱮ ᱠᱷᱟᱥ ᱡᱟᱹᱛᱤ ᱠᱚ ᱞᱟᱹᱜᱤᱫ ᱫᱷᱚᱢᱚᱠ ᱥᱮ ᱵᱤᱵᱟᱹᱫᱷᱟᱱ ᱥᱟᱛᱟᱢ ᱫᱚ ᱵᱟᱹᱧ ᱯᱟᱥᱱᱟᱣ ᱠᱟᱫᱟ ᱪᱮᱫᱟᱜ ᱥᱮ ᱚᱱᱟ ᱛᱮᱫᱚ ᱢᱤᱫᱴᱟᱱ ᱡᱟᱹᱛᱤ ᱥᱟᱶ ᱟᱨ ᱢᱤᱫᱴᱟᱱ ᱡᱟᱹᱛᱤ ᱛᱟᱞᱟ ᱨᱮ ᱮᱯᱮᱨᱦᱮᱸᱰᱮᱡ ᱥᱤᱨᱡᱟᱹᱣ ᱫᱟᱲᱮᱭᱟᱜᱼᱟ ᱚᱱᱟᱞᱮᱠᱟᱛᱮ ᱵᱟᱹᱲᱤᱡ ᱚᱨᱥᱚᱝ ᱦᱚᱸ ᱯᱟᱲᱟᱣ ᱫᱟᱲᱮᱭᱟᱜᱼᱟ ᱟᱵᱚ ᱥᱟᱶᱛᱟ ᱪᱮᱛᱟᱱ ᱵᱟᱝ ᱢᱟ ᱤᱧ ᱪᱮᱛᱟᱱ ᱦᱚᱸ